ᱦᱮᱞᱳ ᱟᱪᱪᱷᱟ ᱟᱪᱪᱷᱟ ᱢᱟ ᱞᱟᱹᱭᱢᱮ ᱜᱚᱢᱠᱮ

ᱦᱮᱸ ᱛᱟᱸᱦᱮ ᱠᱟᱱᱟ ᱤᱧ ᱴᱷᱮᱱ ᱫᱚ ᱥᱟᱱᱟᱢ ᱞᱮᱠᱟᱱ ᱤᱛᱟᱹᱜᱮ ᱢᱮᱱᱟᱜᱼᱟ ᱴᱷᱤᱠ ᱜᱮᱭᱟ ᱟᱫᱚ ᱱᱤᱛᱚᱜ ᱚᱠᱟᱞᱮᱠᱟᱱ ᱤᱛᱟᱹᱢ ᱠᱷᱚᱡᱚᱜ ᱠᱟᱱᱟ ᱦᱮᱸ ᱞᱟᱹᱭ ᱞᱮᱜᱮ ᱦᱟᱸᱜ ᱵᱳᱞᱮ ᱱᱤᱛᱚᱜ ᱫᱚ ᱦᱩᱭᱩᱜ ᱠᱟᱱᱟ ᱥᱚᱨᱱᱚ ᱦᱚᱸ ᱵᱟᱨᱯᱮ ᱨᱚᱠᱚᱢ ᱥᱚᱨᱱᱚ ᱢᱮᱱᱟᱜᱼᱟ ᱴᱷᱤᱠ ᱜᱮᱭᱟ ᱟᱨᱟᱜ ᱥᱚᱨᱱᱚ ᱢᱟᱱᱮ ᱥᱟᱫᱟ ᱥᱚᱨᱱᱚ ᱦᱮᱸ ᱱᱚᱜ ᱱᱚᱝᱠᱟ ᱢᱮᱱᱟᱜᱼᱟ ᱟᱫᱚ ᱱᱤᱛᱚᱜ ᱫᱚ ᱥᱚᱨᱱᱳ ᱨᱮᱭᱟᱜ ᱤᱛᱟᱹ ᱦᱚᱸ ᱢᱮᱱᱟᱜ ᱜᱮᱭᱟ ᱟᱨᱦᱚᱸ ᱮᱴᱟᱜ ᱮᱴᱟᱜ ᱤᱛᱟᱹ ᱦᱚᱸ ᱢᱮᱱᱟᱜ ᱜᱮᱭᱟ ᱵᱳᱞᱮ ᱟᱫᱚ ᱫᱚᱠᱟᱱ ᱠᱷᱚᱡ ᱜᱮ ᱦᱮᱡᱽ ᱠᱟᱛᱮᱢ ᱵᱟᱪᱷᱟᱣ ᱠᱟᱛᱮᱢ ᱤᱫᱤ ᱫᱟᱲᱮᱭᱟᱜᱼᱟ ᱠᱚᱱᱳ ᱚᱥᱩᱵᱤᱫᱟ ᱵᱟᱝ ᱠᱟᱱᱟ ᱛᱚᱵᱮ ᱟᱹᱰᱤ ᱠᱟᱡᱟᱠ ᱤᱛᱟᱹ ᱠᱟᱱᱟ ᱦᱮᱸ ᱦᱮᱸ ᱦᱮᱸ ᱮᱠᱫᱚᱢ ᱮᱠᱫᱚᱢ ᱯᱷᱟᱢᱮ ᱨᱮᱱᱟᱜ ᱤᱛᱟᱹ ᱠᱟᱱᱟ ᱮᱠᱫᱚᱢ ᱟᱹᱰᱤ ᱵᱷᱟᱹᱜᱤ ᱠᱳᱣᱟᱞᱤᱴᱤ ᱟᱨᱠᱤ ᱴᱷᱤᱠ ᱜᱮᱭᱟ ᱦᱮᱸ ᱫᱟᱢ ᱫᱚ ᱦᱩᱭᱩᱜ ᱠᱟᱱᱟ ᱱᱤᱛᱚᱜ ᱦᱩᱭᱩᱜ ᱠᱟᱱᱟ ᱯᱚᱸᱧᱪᱟᱥ ᱴᱟᱠᱟ ᱠᱟᱛᱮ ᱮᱦᱚᱵ ᱟᱠᱟᱱᱟ ᱦᱮᱸ ᱤᱱᱠᱟᱹ ᱜᱮ ᱡᱮᱢᱚᱱ ᱠᱳᱭᱟᱞᱤᱴᱤ ᱠᱳᱭᱟᱞᱤᱴᱤ ᱪᱮᱛᱟᱱ ᱨᱮ ᱢᱮᱱᱟᱜ ᱟᱛᱳ ᱥᱚᱛᱛᱚᱨ ᱴᱟᱠᱟ ᱦᱚᱸ ᱢᱮᱱᱟᱜᱼᱟ ᱦᱮᱸ ᱱᱚᱵᱵᱳᱭ ᱴᱟᱠᱟ ᱦᱚᱸ ᱢᱮᱱᱟᱜᱼᱟ ᱦᱮᱸ ᱟᱢᱫᱚ ᱚᱠᱟᱴᱟᱜ ᱠᱳᱭᱟᱞᱤᱴᱤᱢ ᱠᱷᱚᱡᱚᱜ ᱠᱟᱱᱟ ᱵᱳᱞᱮ ᱚᱱᱠᱟ ᱞᱮᱠᱟ ᱢᱮᱱᱟᱜ ᱜᱮᱭᱟ ᱛᱳ ᱛᱳ ᱢᱤᱫ ᱟᱹᱰᱤ ᱢᱚᱸᱡᱽ ᱠᱟᱛᱷᱟ ᱦᱩᱭᱩᱜ ᱠᱟᱱᱟ ᱫᱚᱠᱟᱱ ᱱᱤᱭᱟᱹ ᱫᱚᱠᱟᱨᱮᱢ ᱦᱮᱡᱽ ᱞᱮᱱᱠᱷᱟᱱ ᱜᱮᱢ ᱵᱩᱡᱷᱟᱹ ᱴᱷᱤᱠᱟ ᱟᱨᱠᱤ ᱴᱷᱤᱠ ᱜᱮᱭᱟ ᱟᱹᱰᱤ ᱢᱚᱸᱡᱽ

ᱦᱮᱸ ᱰᱤᱭᱮᱯᱤ ᱯᱨᱳᱰᱟᱠᱥᱳᱱ ᱢᱮᱱᱟᱜ ᱜᱮᱭᱟ ᱵᱟᱝ ᱰᱤᱭᱟᱮᱯᱤ ᱯᱨᱳᱰᱟᱠᱥᱳᱱ ᱢᱮᱱᱟᱜ ᱜᱮᱭᱟ ᱛᱚᱵᱮ ᱤᱧᱟᱜ ᱫᱚ ᱢᱤᱴᱟᱝ ᱡᱤᱱᱤᱥ ᱦᱩᱭᱩᱜ ᱠᱟᱱᱟ ᱥᱳᱥᱟᱞ ᱳᱭᱟᱨᱠᱟᱨ ᱠᱟᱹᱱᱟᱹᱧ ᱛᱳ ᱦᱳᱭ ᱤᱧᱟᱜ ᱫᱚᱠᱟᱱ ᱨᱮᱫᱚ ᱡᱟᱦᱟᱭ ᱠᱩ ᱠᱩ ᱦᱤᱡᱩᱜᱼᱟ ᱪᱮᱫ ᱞᱮᱠᱟ ᱯᱚᱫᱫᱷᱚᱛᱤ ᱛᱮ ᱢᱟᱱᱮ ᱛᱤᱡᱩ ᱠᱷᱚᱡ ᱠᱚ ᱨᱚᱠᱷᱟᱜᱼᱟ ᱛᱤᱡᱩ ᱵᱟᱝᱠᱳ ᱡᱚᱢ ᱫᱟᱲᱮᱭᱟᱜᱼᱟ ᱱᱚᱝᱠᱟᱱᱟᱜ ᱦᱚᱸ ᱤᱭᱟᱹ ᱢᱮᱱᱟᱜᱼᱟ ᱟᱨᱠᱤ ᱪᱟᱹᱥᱤ ᱟᱠᱳᱜᱮᱠᱚ ᱵᱮᱱᱟᱣ ᱫᱟᱲᱮᱭᱟᱜᱼᱟ ᱵᱤᱥ ᱠᱳ ᱮᱢᱟᱱ ᱠᱚᱦᱚᱸ ᱟᱠᱚᱛᱮ ᱴᱷᱤᱠ ᱜᱮᱭᱟ ᱰᱤᱭᱮᱯᱤ ᱠᱚᱢᱟ ᱢᱮᱱᱟᱜ ᱜᱮ ᱦᱮᱸ ᱚᱱᱟ ᱦᱚᱸ ᱢᱮᱱᱟᱜ ᱜᱮᱭᱟ ᱮᱵᱚᱝ ᱟᱯᱱᱟᱨ ᱛᱮᱸᱦᱚᱢ ᱵᱮᱱᱟᱣ ᱫᱟᱲᱮᱭᱟᱜ ᱟᱢ ᱟᱱᱟ ᱦᱚᱸᱧ ᱞᱟᱹᱭ ᱩᱛᱟᱹᱨ ᱠᱮᱭᱟ ᱟᱨᱠᱤ ᱱᱤᱭᱟᱹ ᱫᱚ ᱵᱟᱝ

ᱦᱮᱸ ᱮ ᱪᱮᱫ ᱞᱮᱠᱟ ᱵᱳᱞᱮ ᱟᱯᱱᱟᱨ ᱛᱮ ᱵᱮᱱᱟᱣ ᱠᱟᱛᱮ ᱟᱯᱱᱟᱨ ᱩᱱᱠᱩ ᱛᱤᱡᱩ ᱦᱚᱸᱢ ᱞᱟᱜᱟ ᱫᱟᱲᱮᱣᱟᱠᱩᱭᱟ ᱥᱮ ᱢᱤᱫ ᱵᱟᱨ ᱛᱤᱡᱩ ᱦᱚᱸᱠᱚ ᱜᱩᱡᱩᱜ ᱟ ᱵᱚᱞᱮ ᱦᱮᱸ ᱚᱱᱟᱫᱚ ᱮᱢᱱᱤ ᱠᱚᱣᱟᱜ ᱢᱟ ᱮᱱᱛᱮ ᱠᱳᱢᱯᱟᱱᱤ ᱵᱤᱥ ᱢᱟ ᱢᱮᱱᱟᱜ ᱜᱮ ᱥᱟᱶᱛᱮ ᱦᱩᱭᱩᱜ ᱠᱟᱱᱟ ᱟᱯᱱᱟᱛ ᱛᱤ ᱛᱮᱢ ᱵᱮᱱᱟᱣ ᱫᱟᱲᱮᱭᱟᱜᱟ ᱵᱟᱝ ᱛᱟᱦᱚᱞᱮ ᱪᱮᱫ ᱦᱩᱭᱩᱜ ᱠᱟᱱᱟ ᱚᱱᱟᱡᱮᱢ ᱠᱤᱨᱤᱧᱮᱫ ᱠᱟᱱ ᱚᱰᱮᱠᱷᱚᱡ ᱟᱨᱛᱷᱤᱠ ᱠᱷᱚᱡ ᱛᱷᱚᱲᱟ ᱟᱢᱮᱢ ᱥᱚᱪᱪᱷᱚᱞᱚᱜᱼᱟ ᱟᱨᱠᱤ

ᱴᱷᱤᱠ ᱜᱮᱭᱟ ᱟᱫᱚ ᱦᱟᱜ ᱢᱤᱫ ᱫᱤᱱ ᱦᱤᱡᱩᱜᱢᱮ ᱟᱫᱚ ᱞᱟᱹᱭ ᱟᱢᱟᱤᱧ ᱦᱟᱜ ᱦᱟᱹᱡᱩᱜ ᱢᱮ ᱦᱮᱸ ᱦᱮᱸ ᱴᱷᱤᱠ ᱴᱷᱤᱠ ᱦᱮᱸ ᱴᱷᱤᱠ ᱜᱮᱭᱟ ᱴᱷᱤᱠ ᱦᱤᱡᱩᱜ ᱢᱮ